ᱤᱧᱟᱹᱜ ᱫᱤᱥᱟᱹ ᱫᱚᱦᱚᱭ ᱞᱮᱠᱟᱱ ᱢᱚᱲᱮ ᱜᱚᱴᱮᱡ ᱛᱟᱹᱨᱤᱠᱷ ᱫᱚ ᱦᱩᱭᱩᱜ ᱠᱟᱱᱟ ᱯᱚᱸᱪᱤᱥᱮ ᱵᱳᱭᱥᱟᱠᱷ ᱨᱚᱵᱤᱱᱫᱚᱨᱚᱱᱟᱛᱷ ᱴᱷᱟᱹᱠᱩᱨ ᱮ ᱡᱚᱱᱚᱢ ᱞᱮᱱᱟ ᱟᱨ ᱢᱤᱫᱴᱮᱱ ᱫᱤᱱ ᱫᱚ ᱯᱚᱸᱪᱤᱥᱮ ᱯᱳᱥ ᱡᱟᱸᱦᱟ ᱫᱚ ᱦᱩᱭᱩᱜ ᱠᱟᱱᱟ ᱟᱵᱚ ᱥᱚᱦᱨᱟᱭ ᱵᱚᱱ ᱢᱟᱱᱟᱣᱟ ᱟᱨ ᱱᱚᱣᱟ ᱯᱚᱸᱪᱤᱥᱟ ᱯᱳᱥᱜᱮ ᱵᱤᱨᱵᱷᱩᱢ ᱠᱚᱨᱮ ᱫᱚ ᱥᱚᱨᱦᱟᱭ ᱫᱚᱞᱮ ᱢᱟᱱᱟᱣ ᱵᱟᱲᱟᱭᱟ ᱟᱨ ᱢᱤᱫᱴᱟᱱ ᱫᱤᱱ ᱫᱚ ᱦᱩᱭᱩᱜ ᱠᱟᱱᱟ ᱥᱮᱠᱮᱱᱰ ᱡᱩᱱ ᱤᱧᱟᱹᱜ ᱡᱟᱱᱟᱢ ᱢᱟᱦᱟ ᱤᱧ ᱫᱚ ᱥᱮᱠᱮᱱᱰ ᱡᱩᱱ ᱨᱮᱱᱟᱜ ᱜᱮ ᱤᱧᱟᱹᱜ ᱡᱟᱱᱟᱢ ᱫᱤᱱ ᱫᱚ ᱛᱟᱸᱦᱮ ᱠᱟᱱᱟ ᱟᱨ ᱢᱤᱫᱴᱮᱡ ᱫᱚ ᱩᱱᱛᱤᱨᱤᱥᱮ ᱱᱚᱵᱷᱮᱢᱵᱚᱨ ᱤᱧ ᱨᱮᱱ ᱵᱟᱹᱵᱩ ᱫᱚ ᱩᱱᱛᱤᱨᱤᱥᱮ ᱱᱚᱵᱷᱮᱢᱵᱚᱨ ᱜᱮᱭ ᱡᱟᱱᱟᱢ ᱞᱮᱱᱟ ᱟᱨ ᱩᱱᱤᱥᱮ ᱯᱷᱮᱵᱽᱨᱩᱣᱟᱨᱤ ᱫᱚ ᱤᱧ ᱨᱮᱱ ᱜᱚᱲᱚᱢ ᱠᱚᱲᱟ ᱟᱜ ᱡᱚᱱᱚᱢ ᱫᱤᱱ ᱠᱟᱱᱟ